ᱟᱞᱮᱢᱟ ᱵᱚᱪᱷᱚᱨ ᱫᱤᱱ ᱨᱮ ᱦᱩᱲᱩ ᱞᱮ ᱪᱟᱥᱟ ᱪᱟᱸᱫᱚ ᱵᱚᱸᱜᱟ ᱵᱷᱚᱨᱥᱟ ᱢᱤᱫ ᱫᱷᱟᱣ ᱜᱮᱞᱮ ᱪᱟᱥᱟ ᱱᱚᱛᱮ ᱢᱟ ᱠᱮᱱᱮᱞ ᱦᱚᱸ ᱵᱟᱹᱪᱩᱜ ᱟᱹᱱᱤᱡᱟᱨ ᱪᱮᱫ ᱦᱚᱸ ᱵᱟᱹᱱᱩᱜ ᱟᱹᱱᱤᱡ ᱪᱟᱸᱫᱚ ᱵᱚᱸᱜᱟ ᱵᱷᱚᱨᱥᱟ ᱜᱮᱞᱮ ᱪᱟᱥᱟ ᱟᱫᱚ ᱵᱚᱪᱷᱚᱨ ᱫᱤᱱ ᱨᱮ ᱢᱤᱫ ᱫᱷᱟᱣ ᱜᱮᱞᱮ ᱪᱟᱥᱟ ᱦᱩᱲᱩ ᱟᱨ ᱦᱩᱲᱩ ᱞᱮ ᱪᱟᱥ ᱨᱟᱠᱟᱵ ᱞᱮᱠᱷᱟᱱ ᱫᱚ ᱵᱟᱫᱷᱟ ᱵᱟᱹᱲᱤᱭᱟᱞᱮ ᱵᱷᱮᱰᱣᱟ ᱠᱚᱞᱮ ᱨᱚᱦᱚᱭᱟ ᱦᱮᱸ ᱯᱷᱩᱴ ᱠᱚ ᱡᱷᱤᱸᱜᱟᱹ ᱠᱚ ᱠᱟᱨᱞᱟ ᱠᱚ ᱢᱟᱱᱮ ᱟᱹᱰᱤ ᱠᱤᱪᱷᱩ ᱜᱮᱞᱮ ᱟᱲᱟᱜ ᱥᱟᱠᱟᱢ ᱠᱚᱞᱮ ᱪᱟᱥᱟ ᱪᱟᱥ ᱫᱚ ᱟᱫᱚ ᱠᱮᱱᱮᱞ ᱫᱟᱜ ᱦᱚᱸ ᱵᱟᱹᱱᱩᱜ ᱫᱚ ᱦᱚᱲ ᱫᱤᱥᱚᱢ ᱥᱮᱫ ᱫᱚ ᱵᱟᱨ ᱫᱷᱟᱣᱜᱮ ᱦᱩᱲᱩ ᱠᱚ ᱪᱟᱥᱮᱜᱼᱟ ᱯᱮ ᱫᱷᱟᱣ ᱦᱚᱠᱚ ᱪᱟᱥᱟ ᱟᱞᱮ ᱫᱚ ᱵᱟᱝᱼᱟ ᱢᱤᱫ ᱫᱷᱟᱹᱣ ᱜᱮ ᱪᱟᱸᱫᱚ ᱵᱚᱸᱜᱟ ᱵᱷᱚᱨᱥᱟ ᱫᱚ ᱢᱤᱫ ᱫᱷᱟᱹᱣ ᱜᱮᱞᱮ ᱪᱟᱥᱟ ᱟᱞᱮ ᱫᱚ ᱟᱨ ᱱᱚᱜᱼᱚ ᱱᱚᱝᱠᱟ ᱯᱷᱟᱞᱛᱩ ᱡᱚᱠᱷᱚᱡ ᱫᱚ ᱥᱤᱛᱩᱜ ᱫᱤᱱ ᱫᱚ ᱵᱟᱫᱷᱟ ᱵᱟᱹᱲᱤᱭᱟᱞᱮ ᱟᱨ ᱪᱟᱥ ᱟᱞᱮ ᱜᱷᱟᱝᱨᱟ ᱵᱷᱮᱰᱚᱣᱟ ᱡᱷᱤᱸᱜᱟᱹ ᱠᱟᱨᱞᱟ ᱟᱹᱰᱤ ᱠᱤᱪᱷᱩᱞᱮ ᱤᱭᱟᱹᱭᱟ ᱪᱟᱥ ᱟᱞᱮ ᱟᱫᱚ ᱚᱱᱟᱦᱚᱸ ᱜᱟᱰᱟ ᱫᱟᱜ ᱛᱮᱜᱮ ᱮᱥᱮᱫ ᱫᱚᱦᱚᱭᱟᱞᱮ ᱜᱟᱸᱰᱟ ᱫᱟᱜ ᱟᱨ ᱚᱱᱟ ᱛᱮᱞᱮ ᱵᱟᱫᱷᱟ ᱵᱟᱹᱲᱤᱭᱟ ᱟᱨ ᱚᱱᱟ ᱦᱩᱲᱩ ᱠᱚ ᱪᱟᱥ ᱞᱟᱹᱜᱤᱫ ᱫᱚ ᱩᱱᱟᱹᱜ ᱮᱥᱮᱫ ᱫᱟᱜ ᱦᱚᱸ ᱵᱟᱭ ᱦᱩᱭᱩᱜᱼᱟ